ᱦᱮᱸ ᱤᱧᱟᱹᱜ ᱦᱩᱰᱤᱧ ᱩᱢᱮᱨ ᱨᱮ ᱢᱤᱫᱴᱮᱡ ᱟᱹᱰᱤ ᱦᱟᱦᱟᱲᱟᱜ ᱜᱷᱚᱴᱚᱱᱟ ᱜᱷᱚᱴᱟᱣ ᱞᱮᱱᱟ ᱡᱚᱠᱷᱚᱱ ᱤᱧ ᱯᱨᱟᱭ ᱪᱟᱨᱼᱯᱟᱸᱪ ᱵᱚᱪᱷᱚᱨᱤᱧ ᱛᱟᱦᱮᱸ ᱠᱟᱱᱟ ᱛᱚᱠᱷᱚᱱ ᱤᱧ ᱢᱤᱫᱴᱮᱱ ᱜᱟᱹᱰᱭᱟᱹ ᱨᱮ ᱩᱱᱩᱢᱚᱜ ᱠᱟᱱ ᱛᱟᱦᱮᱜᱼᱟ ᱤᱧ ᱟᱨ ᱤᱧᱨᱮᱱ ᱢᱤᱫᱴᱮᱱ ᱵᱚᱱᱫᱷᱩ ᱚᱱᱟ ᱜᱟᱹᱰᱭᱟ ᱨᱮ ᱡᱟᱸᱜᱟ ᱟᱹᱨᱩᱵ ᱞᱤᱧ ᱯᱷᱮᱰ ᱞᱮᱱᱟ ᱟᱫᱚ ᱛᱚᱠᱷᱚᱱ ᱫᱚ ᱚᱱᱟ ᱢᱟᱱᱮ ᱚᱱᱟ ᱫᱟᱜ ᱫᱤᱱ ᱛᱟᱦᱮᱸ ᱠᱟᱱᱟ ᱟᱨ ᱚᱱᱟ ᱜᱟᱹᱰᱭᱟᱹ ᱨᱮ ᱟᱹᱰᱤ ᱯᱮᱨᱮᱡ ᱜᱮ ᱫᱟᱜ ᱛᱟᱦᱮᱸ ᱠᱟᱱᱟ ᱟᱫᱚ ᱤᱧ ᱵᱟᱹᱧ ᱯᱷᱮᱰ ᱞᱮᱱᱟ ᱜᱟᱹᱰᱭᱟᱹ ᱨᱮ ᱟᱫᱚ ᱚᱱᱟ ᱜᱟᱹᱰᱭᱟᱹ ᱨᱮ ᱡᱟᱸᱜᱟ ᱞᱮᱸᱡᱮᱫ ᱮᱱ ᱛᱤᱧᱟᱹ ᱟᱨ ᱚᱱᱟ ᱜᱟᱹᱰᱭᱟᱹ ᱨᱤᱧ ᱧᱩᱨᱦᱟᱹᱭᱮᱱᱟ ᱟᱨ ᱤᱧᱨᱮᱱ ᱟᱨ ᱤᱧᱨᱮᱱ ᱩᱱᱤ ᱵᱚᱱᱫᱷᱩ ᱫᱚ ᱚᱱᱟ ᱪᱚᱴ ᱥᱮᱜ ᱮ ᱨᱟᱠᱟᱵ ᱱᱟ ᱟᱫᱚ ᱛᱟᱨᱯᱚᱨ ᱫᱚ ᱤᱧ ᱫᱚ ᱚᱱᱟ ᱜᱟᱹᱰᱭᱟ ᱨᱮᱧ ᱩᱱᱩᱢᱚᱜ ᱠᱟᱱ ᱛᱟᱦᱮᱱᱟ ᱟᱫᱚ ᱚᱱᱟ ᱜᱟᱹᱰᱭᱟᱹ ᱪᱮᱛᱟᱱ ᱪᱮᱛᱟᱱ ᱨᱮᱜᱮ ᱢᱤᱫᱴᱮᱡ ᱢᱟᱫ ᱫᱟᱨᱮ ᱡᱷᱤᱞᱟᱹ ᱟᱠᱟᱱ ᱛᱟᱦᱮᱱᱟ ᱟᱫᱚ ᱚᱱᱟ ᱢᱟᱫ ᱫᱟᱨᱮ ᱨᱮ ᱡᱤᱞᱞᱟᱹ ᱠᱟᱛᱮᱫ ᱤᱧᱫᱚ ᱚᱱᱟ ᱢᱟᱫ ᱨᱮ ᱥᱟᱵ ᱥᱟᱵᱛᱮ ᱯᱟᱦᱟᱲ ᱨᱤᱧ ᱨᱟᱠᱟᱵᱽ ᱮᱱᱟ ᱡᱚᱫᱤ ᱚᱱᱟ ᱢᱟᱫ ᱫᱟᱨᱮ ᱵᱟᱝ ᱛᱟᱦᱮᱸ ᱞᱮᱱᱠᱷᱟᱱ ᱫᱚ ᱤᱧᱫᱚ ᱪᱚᱴ ᱥᱮᱫ ᱫᱚ ᱵᱟᱹᱧ ᱨᱟᱠᱟᱵᱽ ᱫᱟᱲᱮ ᱠᱮᱭᱟ ᱟᱨ ᱚᱸᱰᱮ ᱜᱤᱧ ᱩᱱᱩᱢ ᱠᱚᱜᱼᱟ ᱛᱳ ᱢᱟᱫ ᱫᱟᱨᱮ ᱠᱷᱟᱹᱛᱤᱨ ᱛᱮᱜᱮ ᱤᱧᱫᱚᱧ ᱵᱟᱧᱪᱟᱣ ᱮᱱᱟ ᱱᱚᱣᱟᱹᱜᱮ ᱛᱟᱦᱮᱸ ᱠᱟᱱᱟ ᱤᱧᱟᱹᱜ ᱠᱟᱹᱴᱤᱪ ᱨᱮᱱᱟᱜ ᱦᱟᱦᱟᱲᱟ ᱜᱷᱚᱴᱚᱱᱟ